ᱤᱧ ᱡᱩᱫᱤ ᱥᱩᱡᱩᱜᱤᱧ ᱧᱟᱢᱟ ᱮᱱᱛᱮ ᱠᱷᱟᱱ ᱟᱞᱮ ᱟᱛᱳᱨᱮᱱ ᱥᱮ ᱟᱞᱮ ᱴᱚᱴᱷᱟᱨᱮᱱ ᱡᱟᱦᱟᱭ ᱠᱟᱹᱢᱤᱭᱟᱹ ᱠᱚ ᱥᱮ ᱪᱟᱥᱤ ᱠᱚ ᱩᱱᱠᱩ ᱞᱟᱹᱜᱤᱫ ᱡᱟᱦᱟᱸ ᱟᱨᱩᱯᱷᱮᱨᱟᱧ ᱡᱟᱦᱟᱧ ᱟᱨᱩᱯᱷᱮᱨᱟᱣ ᱠᱮᱭᱟ ᱚᱱᱟ ᱫᱚ ᱱᱚᱝᱠᱟ ᱡᱮ ᱵᱟᱝᱢᱟ ᱱᱟᱦᱟᱜ ᱫᱚ ᱩᱱᱟᱹᱜ ᱠᱟᱹᱢᱤ ᱠᱚᱨᱮ ᱦᱚᱸ ᱢᱚᱱᱮ ᱡᱤᱣᱤ ᱩᱱᱟᱹᱜ ᱵᱟᱭ ᱜᱚᱦᱚᱲᱮᱫ ᱛᱟᱵᱚᱱᱟ ᱚᱱᱟ ᱠᱷᱟᱹᱛᱤᱨ ᱛᱮ ᱥᱮ ᱚᱱᱟ ᱠᱷᱟᱹᱴᱟᱹᱣ ᱠᱷᱟᱴᱟᱣ ᱠᱟᱛᱮ ᱥᱮ

ᱦᱚᱲᱢᱚ ᱨᱮᱱᱟᱜ ᱦᱚᱲᱢᱚ ᱨᱮᱱᱟᱜ ᱠᱟᱴᱷᱟᱢᱳ ᱩᱱᱟᱹᱜ ᱵᱟᱵᱚᱱ ᱞᱟᱜᱟᱣᱮᱫᱟ ᱚᱱᱟ ᱠᱷᱟᱹᱛᱤᱨ ᱛᱮ ᱡᱮᱢᱚᱱ ᱴᱨᱟᱠᱴᱟᱨ ᱵᱮᱥᱤ ᱠᱟᱹᱢᱤᱱ ᱵᱚᱫᱚᱞᱛᱮ ᱴᱨᱟᱠᱴᱟᱨ ᱦᱚᱸ ᱮᱢ ᱜᱟᱱᱚᱜᱼᱟ ᱚᱱᱟ ᱥᱟᱶᱛᱮ ᱱᱚᱜᱼᱚᱸᱭ ᱡᱮᱢᱚᱱ ᱜᱷᱟᱥ ᱜᱚᱡ ᱞᱟᱹᱜᱤᱫ ᱥᱟᱨ ᱠᱚᱦᱚᱸ ᱠᱤᱪᱷᱩ ᱮᱢ ᱞᱟᱜᱟᱜᱼᱟ ᱛᱟᱪᱷᱟᱲᱟ ᱟᱨ

ᱱᱚᱣᱟ ᱠᱚᱜᱮ ᱟᱨᱩᱯᱷᱮᱨᱟᱣ ᱫᱚᱨᱠᱟᱨ ᱠᱟᱱᱟ